ᱤᱧ ᱦᱟᱠᱩ ᱥᱟᱵ ᱞᱟᱹᱜᱤᱫ ᱤᱧ ᱨᱟᱠᱷᱟ ᱫᱚᱦᱚᱣᱟᱠᱟᱫᱟ ᱠᱤᱱᱛᱩ ᱨᱟᱠᱷᱟ ᱫᱚᱦᱚ ᱠᱟᱛᱮᱜ ᱚᱸᱰᱮ ᱪᱮᱠᱟᱛᱮ ᱦᱟᱠᱩᱧ ᱥᱟᱵᱠᱚᱣᱟ ᱚᱱᱟ ᱞᱟᱹᱜᱤᱫ ᱡᱟᱞ ᱫᱚᱨᱠᱟᱨᱟ ᱢᱩᱪᱩ ᱫᱚᱨᱠᱟᱨᱟ ᱛᱚ ᱩᱱᱠᱩ ᱡᱤᱱᱤᱥ ᱵᱟᱝᱛᱟᱦᱮᱸ ᱞᱮᱱᱠᱷᱟᱡ ᱪᱮᱠᱟᱧ ᱥᱟᱵᱮᱭᱟ ᱠᱤᱱᱛᱩ ᱚᱱᱟ ᱡᱟᱞ ᱢᱩᱪᱩ ᱚᱱᱟᱠᱩ ᱤᱧ ᱡᱚᱛᱱᱚ ᱠᱟᱛᱮᱜ ᱫᱚᱦᱚ ᱦᱩᱭᱩᱜ ᱛᱤᱧᱟᱹ ᱡᱟᱞᱠᱩ ᱢᱩᱪᱩᱠᱩ ᱡᱩᱫᱤ ᱤᱧ ᱫᱟᱜᱨᱮᱧ ᱰᱚᱦᱚᱭᱟ ᱛᱟᱦᱚᱞᱮ ᱢᱩᱪᱩ ᱰᱤᱱᱮᱨ ᱯᱚᱨ ᱫᱤᱱ ᱡᱚᱫᱤ ᱫᱟᱜᱨᱮ ᱛᱟᱦᱮᱱ ᱠᱷᱟᱡ ᱚᱱᱟ ᱥᱮᱭᱟᱜᱼᱟ ᱛᱟᱯᱚᱨ ᱧᱤᱫᱤᱨ ᱦᱩᱠᱩ ᱡᱚᱢᱟ ᱟᱨ ᱚᱱᱟ ᱡᱟᱞᱦᱚᱸ ᱡᱚᱫᱤ ᱚᱟᱲᱜᱨᱮᱧ ᱫᱚᱦᱚᱭᱟ ᱠᱟᱴᱠᱚᱢ ᱠᱩᱠᱩ ᱜᱮᱨᱟ ᱫᱟᱜᱨᱮ ᱛᱟᱦᱮᱸ ᱛᱟᱦᱮᱸ ᱛᱮ ᱚᱱᱟ ᱵᱟᱵᱮᱨᱠᱩ ᱥᱮᱭᱟᱜᱼᱟ ᱛᱟᱦᱚᱞᱮ ᱤᱧ ᱤᱧᱟᱜ ᱦᱟᱠᱩ ᱥᱟᱵ ᱞᱟᱹᱜᱤᱫ ᱡᱟᱦᱟᱸ ᱥᱟᱯᱟᱵ ᱞᱟᱜᱟᱜᱼᱟ ᱡᱟᱞ ᱥᱮ ᱢᱩᱪᱩ ᱚᱱᱟᱠᱚᱫᱚ ᱡᱚᱛᱱᱚ ᱠᱟᱛᱮᱜ ᱫᱚᱦᱚ ᱦᱩᱭᱩᱜ ᱛᱤᱧᱟᱹ ᱟᱨ ᱱᱮᱥ ᱥᱮᱨᱢᱟ ᱫᱚ ᱟᱹᱰᱤ ᱛᱟᱭᱱᱚᱢ ᱡᱟᱹᱯᱩᱛ ᱮ ᱞᱟᱜᱟᱣ ᱟᱠᱟᱫᱟ ᱟᱹᱰᱤ ᱛᱟᱭᱱᱚᱢ ᱡᱟᱹᱯᱩᱫ ᱮ ᱞᱟᱜᱟᱣ ᱟᱠᱟᱫ ᱛᱮ ᱢᱟᱴ ᱠᱚᱨᱮ ᱥᱮ ᱜᱟᱰᱟ ᱨᱮᱦᱚᱸ ᱦᱟᱠᱩᱠᱟᱴᱠᱚᱢ ᱠᱚᱦᱚᱸ ᱵᱟᱠᱩ ᱧᱟᱢᱚᱜ ᱠᱟᱱᱟ ᱡᱚᱢ ᱞᱟᱹᱜᱤᱫ ᱦᱚᱸ ᱵᱟᱞᱮ ᱥᱟᱵ ᱫᱟᱲᱤᱭᱟᱠᱩᱼᱟ ᱟᱹᱠᱷᱨᱤᱧ ᱢᱟᱛᱚ ᱟᱹᱰᱤ ᱥᱟᱺᱜᱤᱧ ᱜᱮ ᱡᱟᱹᱯᱩᱛ ᱞᱮᱠᱷᱟᱡ ᱫᱚᱭ ᱟᱹᱰᱤᱡᱟᱹᱥᱛᱤ ᱦᱟᱠᱩ ᱠᱟᱴᱠᱚᱢ ᱠᱩᱠᱩ ᱧᱟᱢᱚᱜᱼᱟ ᱛᱟᱦᱚᱞᱮ ᱵᱮᱥᱤ ᱯᱚᱨᱮᱞᱮ ᱥᱟᱵᱞᱮᱠᱩᱠᱷᱟᱡ ᱛᱟᱦᱚᱞᱮ ᱩᱱᱠᱩᱦᱚᱞᱮ ᱟᱹᱠᱷᱨᱤᱧ ᱫᱟᱲᱤᱭᱟᱠᱩᱣᱟ